ᱱᱚᱣᱟ ᱴᱚᱴᱷᱟᱨᱮ ᱵᱚᱞ ᱜᱟᱛᱮᱜ ᱦᱩᱭᱩᱜ

ᱠᱷᱤᱞᱟᱲᱤ ᱠᱚ ᱥᱮ ᱵᱷᱤᱸᱫᱟᱹᱲ ᱛᱟᱱᱮᱡᱚᱜᱼᱟ ᱠᱚ ᱥᱮ ᱯᱩᱴᱩᱨᱚᱜᱼᱟ ᱠᱚ ᱥᱮᱠᱚ ᱵᱟᱡᱟᱜᱼᱟ ᱟᱫᱚ ᱵᱟᱡᱟᱣ ᱞᱮᱱᱠᱷᱟᱡ ᱠᱚ ᱯᱩᱴᱩᱨ ᱞᱮᱱᱠᱷᱟᱡ ᱠᱚ ᱟᱞᱮ ᱥᱮᱫ ᱠᱚ ᱟᱹᱜᱩ ᱠᱚᱣᱟ ᱟᱹᱜᱩ ᱠᱟᱛᱮ ᱩᱢᱩᱞ ᱥᱮᱫ ᱛᱷᱚᱲᱟ ᱠᱚ ᱤᱫᱤ ᱠᱚᱣᱟ ᱦᱚᱭ ᱦᱚᱭ ᱠᱚ ᱟᱲᱟᱜ ᱠᱚᱣᱟ ᱦᱚᱭ ᱟᱲᱟᱜ ᱠᱟᱛᱮ ᱢᱤᱫ ᱜᱷᱟᱹᱲᱤ ᱵᱟᱫ ᱠᱷᱟᱡ ᱫᱟᱜ ᱠᱚᱠᱚ ᱧᱩ ᱠᱚᱣᱟ ᱟᱫᱚ ᱫᱟᱜ ᱧᱩ ᱠᱟᱛᱮ ᱛᱷᱚᱲᱟ ᱡᱤᱨᱟᱹᱣ ᱧᱚᱜᱚᱜᱼᱟᱭ ᱡᱤᱨᱟᱹᱣ ᱧᱚᱜ ᱠᱟᱛᱮ ᱤᱥᱠᱤᱨ ᱵᱟᱲᱟ ᱠᱮᱭᱟ ᱠᱚ ᱛᱷᱚᱲᱟ ᱛᱷᱩᱲᱤ ᱤᱥᱠᱤᱨ ᱠᱟᱛᱮ ᱟᱫᱚ ᱵᱚᱦᱚᱜ ᱠᱚᱠᱚ ᱫᱟᱜ ᱠᱚ ᱪᱷᱤᱴᱠᱟᱹᱣ ᱵᱟᱲᱟ ᱟᱭᱟ ᱫᱟᱜ ᱠᱚ ᱧᱩ ᱵᱟᱲᱟ ᱟᱭᱟ ᱟᱫᱚ ᱛᱷᱚᱲᱟ ᱯᱷᱟᱨᱱᱟᱣ ᱧᱚᱜᱚᱜᱼᱟ